ᱜᱤᱫᱽᱨᱟᱹ ᱠᱚ ᱱᱤᱭᱮ ᱩᱱᱠᱩ ᱜᱚᱜᱚ ᱦᱚᱲ ᱠᱚ ᱱᱤᱭᱮ ᱵᱚᱭᱚᱥᱠᱚ ᱠᱚ ᱱᱤᱭᱮ ᱪᱮᱫᱟᱜ ᱥᱮ ᱩᱱᱠᱩ ᱡᱟᱛᱮ ᱵᱷᱟᱞᱮ ᱠᱚ ᱛᱟᱦᱮᱱ ᱜᱤᱫᱽᱨᱟᱹ ᱠᱚ ᱯᱨᱚᱛᱷᱚᱢ ᱠᱷᱚᱱ ᱞᱮ ᱧᱮᱞ ᱠᱚᱣᱟ ᱡᱟᱦᱟᱸ ᱵᱷᱟᱹᱜᱮ ᱴᱷᱤᱠ ᱠᱚ ᱛᱟᱦᱮᱱᱟ ᱩᱱᱠᱩ ᱚᱠᱟ ᱞᱮᱠᱟ ᱯᱚᱨᱤᱥᱮᱵᱟ ᱠᱚ ᱧᱟᱢ ᱞᱮᱠᱷᱟᱱ ᱵᱷᱟᱜᱮ ᱠᱚ ᱛᱟᱦᱮᱱᱟ ᱚᱱᱟ ᱠᱚᱜᱮ ᱞᱟᱹᱭ ᱡᱩᱛ ᱟᱠᱚᱣᱟ ᱩᱱᱠᱩ ᱜᱤᱫᱽᱨᱟᱹ ᱠᱚ ᱮᱸᱜᱟᱛ ᱠᱚ ᱡᱟᱛᱮ ᱵᱷᱟᱜᱮ ᱴᱷᱤᱠ ᱜᱤᱫᱽᱨᱟᱹ ᱠᱚ ᱫᱚᱦᱚ ᱠᱟᱠᱚ ᱮᱱᱮ ᱤᱱᱟᱹ ᱠᱚᱞᱮ ᱞᱟᱹᱭ ᱟᱠᱚᱣᱟ ᱟᱨ ᱩᱱᱠᱩ ᱜᱚᱜᱚ ᱦᱚᱲ ᱠᱚᱫᱚ ᱡᱟᱦᱟᱸᱭ ᱠᱚ ᱢᱟᱥᱤᱠ ᱠᱚ ᱵᱚᱱᱫᱚᱜ ᱛᱟᱠᱚᱣᱟ ᱩᱱᱠᱩ ᱫᱚ ᱥᱟᱥᱛᱷᱚ ᱠᱮᱱᱫᱨᱚ ᱞᱮ ᱠᱩᱞ ᱠᱚᱣᱟ ᱚᱸᱰᱮ ᱠᱚ ᱪᱮᱠᱟᱯ ᱠᱟᱛᱮᱫ ᱠᱚ ᱧᱮᱞᱟ ᱮᱸᱰᱮᱠᱷᱟᱱ ᱡᱩᱫᱤ ᱚᱱᱟ ᱠᱚ ᱦᱩᱭᱩᱜ ᱛᱟᱠᱚᱣᱟ ᱵᱚᱱᱫᱚᱜ ᱛᱟᱠᱚᱣᱟ ᱮᱸᱰᱮᱠᱷᱟᱱ ᱚᱸᱰᱮ ᱠᱚ ᱠᱟᱲ ᱟᱠᱚᱣᱟ ᱥᱟᱥᱛᱷᱚ ᱠᱮᱫᱽᱨᱚ ᱨᱮ ᱚᱸᱰᱮᱜᱮ ᱩᱱᱠᱩ ᱵᱤᱱᱟᱹ ᱦᱮᱸ ᱠᱟᱹᱣᱰᱤ ᱛᱮ ᱯᱚᱨᱤᱥᱮᱵᱟ ᱠᱚ ᱧᱟᱢᱟ ᱚᱸᱰᱮ ᱫᱚ ᱠᱚᱱᱚ ᱴᱟᱠᱟ ᱯᱚᱭᱥᱟ ᱵᱟᱝ ᱞᱟᱜᱟᱜᱼᱟ ᱥᱟᱢᱱᱮ ᱨᱮ ᱦᱚᱥᱯᱤᱴᱟᱞ ᱦᱮᱱᱟᱜᱼᱟ ᱚᱸᱰᱮ ᱪᱮᱠᱟᱯ ᱞᱮ ᱠᱩᱞ ᱠᱚᱣᱟ ᱟᱨ ᱮᱸᱰᱮᱠᱷᱟᱱ ᱡᱟᱦᱟᱸ ᱞᱮᱠᱟᱛᱮ ᱩᱱᱠᱩ ᱫᱚ ᱯᱳᱭᱞᱳ ᱠᱷᱚᱱᱜᱮ ᱚᱸᱰᱮ ᱯᱚᱨᱤᱥᱮᱵᱟ ᱠᱚ ᱦᱟᱛᱟᱣᱟ ᱟᱨ ᱩᱱᱠᱩ ᱮᱠᱫᱚᱢ ᱦᱟᱱᱮ ᱜᱤᱫᱽᱨᱟᱹ ᱟᱹᱣᱨᱤ ᱦᱩᱭᱩᱜ ᱦᱟᱹᱨᱤᱡ ᱩᱱᱠᱩ ᱫᱚ ᱚᱱᱟ ᱯᱚᱨᱤᱥᱮᱵᱟ ᱫᱚᱠᱚ ᱧᱟᱢ ᱤᱫᱤ ᱜᱮᱭᱟ ᱵᱤᱱᱟᱹ ᱯᱚᱭᱥᱟ ᱛᱮᱜᱮ ᱟᱨ ᱤᱱᱟᱹ ᱦᱩᱭ ᱯᱚᱨᱮ ᱩᱱᱠᱩ ᱜᱤᱫᱽᱨᱟᱹ ᱮᱸᱜᱟᱛ ᱡᱟᱛᱮ ᱵᱷᱟᱞᱮ ᱠᱚ ᱛᱟᱦᱮᱱ ᱚᱱᱟ ᱠᱚ ᱫᱤᱠ ᱫᱤᱭᱮ ᱟᱞᱮ ᱫᱚᱞᱮ ᱧᱮᱞ ᱠᱚᱣᱟ ᱩᱱᱠᱩ ᱢᱟᱡᱷᱮ ᱢᱟᱡᱷᱮ ᱩᱱᱠᱩᱣᱟᱜ ᱚᱲᱟᱜ ᱞᱮ ᱪᱟᱞᱟᱜᱼᱟ ᱩᱱᱠᱩ ᱵᱷᱟᱜᱮ ᱴᱷᱤᱠ ᱞᱮ ᱯᱚᱨᱤᱥᱮᱵᱟ ᱞᱮ ᱮᱢᱟ ᱠᱚᱣᱟ ᱪᱮᱫ ᱞᱮᱠᱟ ᱠᱟᱛᱮᱜ ᱩᱱᱠᱩ ᱠᱚ ᱛᱟᱦᱮ ᱞᱮᱱᱠᱷᱟᱡ ᱪᱮᱫ ᱞᱮᱠᱟ ᱠᱚ ᱡᱚᱢ ᱧᱩ ᱞᱮᱠᱷᱟᱱ ᱩᱱᱠᱩ ᱚᱸᱰᱮ ᱠᱚ ᱛᱟᱦᱮᱱᱟ ᱪᱮᱫ ᱞᱮᱠᱟ ᱠᱚ ᱱᱟᱯᱟᱭ ᱴᱷᱤᱠ ᱠᱚ ᱛᱟᱦᱮᱱᱟ ᱩᱱᱠᱩ ᱜᱤᱫᱽᱨᱟᱹ ᱪᱮᱫ ᱞᱮᱠᱟᱭ ᱦᱟᱨᱟᱜᱼᱟᱭ ᱪᱮᱫ ᱞᱮᱠᱟᱭ ᱡᱚᱢ ᱞᱮᱠᱷᱟᱱ ᱚᱱᱟ ᱠᱚᱞᱮ ᱞᱟᱹᱭ ᱟᱠᱚᱣᱟ ᱪᱮᱫ ᱞᱮᱠᱟ ᱚᱱᱟ ᱢᱟᱡᱷᱮᱨᱮ ᱩᱱᱠᱩ ᱵᱤᱥᱨᱟᱢ ᱦᱟᱛᱟᱣ ᱦᱩᱭᱩᱜ ᱛᱟᱠᱚᱣᱟ ᱤᱱᱟᱹ ᱵᱤᱥᱨᱟᱢ ᱫᱚ ᱩᱱᱠᱩ ᱜᱤᱫᱽᱨᱟᱹ ᱡᱚᱠᱷᱚᱱ ᱠᱚ ᱡᱚᱢᱟ ᱚᱱᱮ ᱚᱱᱟ ᱴᱟᱭᱤᱢ ᱟᱡ ᱜᱚᱜᱚ ᱡᱚᱠᱷᱚᱱᱮ ᱵᱤᱥᱨᱟᱢᱟ ᱚᱱᱟ ᱴᱟᱭᱤᱢᱮ ᱡᱚᱢᱟᱭ ᱩᱱᱤ ᱜᱤᱫᱽᱨᱟᱹ ᱫᱚ ᱤᱱᱟᱹ ᱠᱷᱟᱹᱛᱤᱨ ᱚᱱᱟ ᱨᱟᱱ ᱠᱚ ᱟᱨᱚ ᱚᱸᱰᱮ ᱠᱷᱚᱱ ᱞᱮ ᱮᱢᱟ ᱠᱚᱣᱟ ᱩᱱᱠᱩ ᱵᱤᱱᱟᱹ ᱯᱚᱭᱥᱟ ᱛᱮ ᱚᱱᱟ ᱨᱟᱱ ᱦᱚᱸᱠᱚ ᱧᱟᱢᱟ ᱟᱨ ᱚᱸᱰᱮ ᱠᱷᱚᱱ ᱜᱮ ᱤᱱᱡᱮᱠᱥᱮᱱ ᱨᱟᱱ ᱡᱚᱛᱚ ᱜᱮᱠᱚ ᱧᱟᱢᱟ ᱠᱚᱱᱚ ᱯᱚᱭᱥᱟ ᱫᱚ ᱵᱟᱝ ᱞᱟᱜᱟᱜᱼᱟ ᱟᱨ ᱮᱢᱱᱤ ᱵᱚᱭᱚᱥᱠᱚ ᱠᱚᱦᱚᱸ ᱱᱮᱛᱟᱨ ᱫᱚ ᱦᱮᱞᱛᱷ ᱪᱮᱠᱟᱯ ᱦᱩᱭᱩᱜ ᱠᱟᱱᱟ ᱚᱸᱰᱮ ᱛᱤᱨᱤᱥ ᱠᱷᱚᱱ ᱪᱮᱛᱟᱱ ᱨᱮ ᱩᱱᱠᱩ ᱠᱚ ᱧᱮᱞ ᱠᱚᱣᱟ ᱯᱮᱥᱟᱨ ᱥᱩᱜᱟᱨ ᱡᱟᱦᱟᱸᱭ ᱫᱚ ᱯᱮᱥᱟᱨ ᱨᱮᱱᱟᱜ ᱨᱟᱱᱮ ᱡᱚᱢᱟ ᱩᱱᱤ ᱫᱚ ᱯᱮᱥᱟᱨ ᱨᱮᱱᱟᱜ ᱨᱟᱱ ᱠᱚ ᱮᱢᱟᱭᱟ ᱚᱛᱷᱚᱪᱚ ᱢᱤᱫᱴᱟᱱ ᱠᱚ ᱠᱟᱲ ᱟᱭᱟ ᱵᱤᱱᱟᱹ ᱯᱚᱭᱥᱟ ᱛᱮᱜᱮ ᱟᱨ ᱥᱩᱜᱟᱨ ᱨᱩᱜᱤ ᱦᱚᱸ ᱥᱩᱜᱟᱨ ᱡᱩᱫᱤ ᱡᱟᱦᱟᱸᱭᱟᱜ ᱵᱮᱥᱤ ᱧᱟᱢ ᱠᱟᱫᱟᱭ ᱩᱱᱤ ᱦᱚᱸ ᱥᱩᱜᱟᱨ ᱨᱮᱱᱟᱜ ᱨᱟᱱ ᱚᱸᱰᱮ ᱠᱷᱚᱱᱜᱮ ᱧᱟᱢ ᱟᱭ ᱠᱚᱱᱚ ᱠᱟᱹᱣᱰᱤ ᱫᱚ ᱵᱟᱝ ᱞᱟᱜᱟᱜᱼᱟ